ᱵᱷᱟᱨᱚᱛ ᱫᱤᱥᱚᱢ ᱨᱮᱫᱚ ᱵᱟᱨ ᱨᱚᱠᱚᱢ ᱠᱷᱤᱞᱚᱸᱰ ᱦᱩᱭᱩᱜ ᱠᱟᱱᱟ ᱢᱤᱫᱴᱟᱱ ᱫᱚ ᱦᱩᱭᱩᱜ ᱠᱟᱱᱟ ᱯᱷᱩᱴᱵᱚᱞ ᱟᱨ ᱢᱤᱫᱴᱟᱱ ᱫᱚ ᱦᱩᱭᱩᱜ ᱠᱟᱱᱟ ᱠᱨᱤᱠᱮᱴ ᱚᱱᱟ ᱥᱟᱶᱛᱮ ᱟᱨᱦᱚᱸ ᱢᱮᱱᱟᱜᱼᱟ ᱛᱤᱨᱮᱱ ᱵᱚᱡᱷᱟ ᱛᱩᱧ ᱟᱨ ᱢᱮᱱᱟᱜᱼᱟ ᱠᱟᱵᱟᱰᱤ ᱟᱨ ᱢᱮᱱᱟᱜᱼᱟ ᱵᱷᱚᱞᱤᱵᱚᱞ ᱟᱨ ᱡᱚᱛᱚ ᱠᱷᱚᱱ ᱠᱨᱤᱠᱮᱴ ᱨᱮᱱ ᱵᱷᱟᱨᱚᱛ ᱨᱮᱱ ᱫᱚ ᱥᱮᱨᱣᱟ ᱠᱷᱮᱞᱣᱟᱲ ᱫᱚᱭ ᱦᱩᱭᱩᱜ ᱠᱟᱱᱟ ᱥᱚᱪᱤᱱ ᱴᱮᱱᱰᱩᱞᱠᱟᱨ ᱟᱨ ᱯᱷᱩᱴᱵᱚᱞ ᱨᱮᱱ ᱫᱚᱭ ᱦᱩᱭᱩᱜ ᱠᱟᱱᱟ ᱵᱤᱥᱥᱚ ᱨᱮᱱ ᱢᱮᱥᱤ